ᱟᱞᱮ ᱟᱡᱳᱫᱤᱭᱟᱹ ᱵᱩᱨᱩ ᱨᱮᱫᱚ ᱥᱩᱨ ᱥᱩᱯᱩᱨ ᱧᱮᱞᱚᱜ ᱞᱮᱠᱟ ᱡᱟᱭᱜᱟ ᱢᱮᱱᱟᱜᱼᱟ ᱵᱟᱢᱱᱤ ᱯᱷᱚᱞᱥ ᱥᱤᱛᱟ ᱠᱩᱱᱰᱩ ᱩᱥᱩᱞ ᱰᱩᱝᱨᱤ ᱨᱮ ᱥᱟᱱᱨᱟᱭᱤᱥ ᱢᱮᱱᱟᱜᱼᱟ ᱢᱟᱨᱵᱮᱞ ᱰᱮᱢ ᱢᱮᱱᱟᱜᱼᱟ ᱟᱯᱟᱨ ᱰᱮᱢ ᱢᱮᱱᱟᱜᱼᱟ ᱚᱸᱰᱮ ᱜᱮ ᱟᱹᱰᱤ ᱟᱹᱰᱤ ᱦᱚᱲ ᱧᱮᱧᱮᱞ ᱠᱚ ᱦᱤᱡᱩᱜᱼᱟ ᱟᱨ ᱵᱟᱢᱱᱤ ᱯᱷᱚᱞᱥ ᱫᱚ ᱟᱞᱮ ᱫᱚ ᱡᱷᱚᱨᱱᱟᱞᱮ ᱢᱮᱛᱟᱜᱼᱟ ᱚᱸᱰᱮ ᱦᱚᱸ ᱟᱹᱰᱤ ᱫᱤᱠᱩ ᱠᱚᱠᱚ ᱦᱤᱡᱩᱜᱼᱟ ᱟᱨ ᱥᱟᱱᱛᱟᱲ ᱦᱚᱸᱠᱚ ᱦᱤᱡᱩᱜ ᱜᱮᱭᱟ ᱟᱨ ᱡᱚᱢ ᱞᱟᱹᱜᱤᱫ ᱥᱩᱵᱤᱫᱷᱟ ᱫᱚ ᱢᱮᱱᱟᱜᱼᱟ ᱡᱚᱛᱚ ᱜᱮ ᱧᱟᱢᱚᱜᱼᱟ ᱟᱠᱷᱨᱚᱥ ᱪᱟᱣᱢᱤᱱ ᱮᱜᱽᱨᱳᱞ ᱮᱢᱚᱱᱠᱤ ᱴᱷᱟᱱᱰᱟ ᱢᱟᱱᱰᱟ ᱟᱭᱤᱥᱠᱨᱤᱢ ᱠᱚ ᱡᱚᱛᱚ ᱞᱮᱠᱟᱱ ᱜᱮ ᱧᱟᱢᱚᱜᱼᱟ ᱚᱸᱰᱮ ᱫᱚ ᱪᱩᱲᱤᱢᱟᱞᱟ ᱠᱚ ᱡᱟᱦᱟᱸ ᱜᱮ ᱫᱚᱨᱠᱟᱨ ᱡᱚᱛᱚᱜᱮ ᱧᱟᱢᱚᱜᱼᱟ ᱟᱨ ᱥᱤᱛᱟᱠᱩᱱᱰᱩ ᱫᱚ ᱥᱤᱛᱟ ᱠᱩᱱᱰᱩ ᱫᱚ ᱠᱩᱣᱟᱹ ᱞᱮᱠᱟ ᱢᱮᱱᱟᱜᱼᱟ ᱚᱸᱰᱮ ᱠᱷᱚᱱ ᱫᱟᱜ ᱨᱟᱠᱟᱵᱚᱜᱼᱟ ᱚᱱᱟᱦᱚᱸ ᱟᱹᱰᱤ ᱦᱚᱲᱠᱚ ᱧᱮᱞ ᱧᱮᱞ ᱠᱚ ᱦᱤᱡᱩᱜᱼᱟ ᱚᱸᱰᱮ ᱫᱚ ᱡᱚᱢ ᱨᱮᱱᱟᱜ ᱥᱩᱵᱤᱫᱷᱟ ᱫᱚ ᱵᱟᱹᱱᱩᱜᱼᱟ ᱥᱩᱫᱷᱩ ᱧᱮᱞᱜᱮ ᱟᱨᱠᱚ ᱪᱟᱞᱟᱜᱼᱟ ᱟᱨ ᱢᱟᱨᱵᱮᱞ ᱰᱮᱢ ᱚᱸᱰᱮ ᱦᱚᱸ ᱟᱹᱰᱤ ᱟᱹᱰᱤ ᱡᱚᱢᱟᱜ ᱠᱚ ᱡᱚᱛᱚ ᱜᱮ ᱧᱟᱢᱚᱜᱼᱟ ᱠᱷᱤᱪᱩᱲᱤ ᱠᱚ ᱪᱟᱣᱢᱤᱱ ᱠᱚ ᱮᱜᱽᱨᱚᱞ ᱠᱚ ᱡᱚᱛᱚ ᱞᱮᱠᱟᱜᱮ ᱧᱟᱢᱚᱜᱼᱟ ᱟᱯᱟᱨ ᱰᱮᱢ ᱨᱮᱦᱚᱸ ᱡᱚᱛᱚ ᱞᱮᱠᱟᱜᱮ ᱧᱟᱢᱚᱜᱼᱟ ᱮᱢᱚᱱ ᱠᱤ ᱴᱷᱟᱱᱰᱟ ᱯᱩᱥ ᱯᱩᱥ ᱠᱤᱢᱵᱟ ᱟᱸᱜᱷᱟᱲ ᱪᱟᱸᱫᱳ ᱫᱚ ᱚᱸᱰᱮ ᱫᱚ ᱟᱹᱰᱤ ᱵᱷᱤᱲ ᱛᱟᱦᱮᱱᱟ ᱟᱨ ᱟᱹᱰᱤ ᱞᱮᱠᱟ ᱥᱟᱢᱟᱱᱜᱮ ᱧᱟᱢᱚᱜᱼᱟ ᱟᱨ ᱥᱟᱱᱨᱟᱭᱤᱥ ᱫᱚ ᱚᱱᱟ ᱩᱥᱩᱞ ᱰᱩᱝᱨᱤ ᱠᱚ ᱢᱮᱛᱟᱼᱟ ᱚᱸᱰᱮ ᱵᱩᱨᱩ ᱞᱮᱠᱟ ᱢᱮᱱᱟᱜᱼᱟ ᱚᱸᱰᱮ ᱫᱮᱡ ᱠᱟᱛᱮᱫ ᱠᱚᱭᱚᱜ ᱞᱮᱠᱷᱟᱱᱜᱮ ᱥᱟᱱᱨᱟᱭᱤᱥ ᱫᱚ ᱧᱮᱞ ᱧᱟᱢᱚᱜᱼᱟ